ᱥᱮᱨᱮᱧ ᱫᱚ ᱦᱩᱭᱱᱟ ᱟᱹᱞᱤᱧ ᱫᱚ ᱡᱚᱛᱚ ᱠᱷᱚᱱᱟᱜ ᱫᱚ ᱥᱮᱨᱮᱧ ᱫᱚᱞᱤᱧ ᱯᱚᱥᱚᱱᱫᱟᱜᱼᱟ ᱰᱟᱦᱟᱨ ᱥᱮᱨᱮᱧ ᱰᱟᱦᱟᱨ ᱥᱮᱨᱮᱧ ᱫᱚ ᱱᱚᱣᱟ ᱫᱚ ᱪᱮᱫ ᱠᱷᱟᱹᱛᱤᱨ ᱞᱤᱧ ᱯᱚᱥᱚᱱᱫᱟᱜᱼᱟ ᱱᱚᱣᱟᱫᱚ ᱢᱤᱫ ᱥᱮᱨᱢᱟ ᱨᱮ ᱢᱤᱫ ᱫᱷᱟᱹᱣ ᱦᱩᱭᱩᱜᱼᱟ ᱚᱱᱟ ᱠᱷᱟᱹᱛᱤᱨ ᱛᱮ ᱰᱟᱦᱟᱨ ᱥᱮᱨᱮᱧ ᱫᱚ ᱱᱚᱝᱠᱟᱱ ᱥᱮᱨᱮᱧ ᱠᱟᱱᱟ ᱵᱚᱸᱜᱟᱼᱵᱩᱨᱩ ᱦᱚᱸᱠᱚ ᱦᱤᱡᱩᱜᱼᱟ ᱟᱨ ᱵᱟᱝ ᱜᱤᱫᱽᱨᱟᱹ ᱦᱚᱸ ᱟᱸᱡᱚᱢ ᱟᱠᱟᱫ ᱠᱷᱟᱱᱮ ᱥᱮᱨᱮᱧ ᱡᱟᱹᱯᱤᱫ ᱜᱮ ᱥᱟᱱᱟᱭᱭᱟ ᱟᱨ ᱵᱟᱝ ᱫᱩᱞᱟᱹᱲ ᱜᱟᱛᱮ ᱥᱟᱺᱜᱤᱧ ᱨᱮ ᱛᱟᱦᱮᱱ ᱠᱷᱟᱱ ᱩᱭᱦᱟᱹᱨ ᱦᱮᱡ ᱜᱚᱫᱚᱜᱼᱟ ᱱᱚᱝᱠᱟᱱ ᱥᱮᱨᱮᱧ ᱞᱤᱧ ᱢᱚᱱᱮᱨᱮ ᱢᱮᱱᱟᱜ ᱛᱟᱹᱞᱤᱧ ᱡᱟᱦᱟᱸ ᱥᱮᱨᱮᱧ ᱚᱱᱟᱞᱤᱧ ᱩᱭᱦᱟᱹᱨ ᱞᱮᱠᱷᱟᱱ ᱥᱟᱨᱟ ᱜᱷᱟᱱᱮ ᱚᱱᱟ ᱥᱮᱨᱮᱧ ᱫᱚᱞᱤᱧ ᱩᱭᱦᱟᱹᱨ ᱜᱮᱭᱟ ᱛᱚ ᱟᱹᱞᱤᱧᱟᱜ ᱢᱚᱱᱮ ᱵᱷᱤᱛᱤᱨ ᱨᱮᱜᱮ ᱛᱟᱦᱮᱱᱟ ᱛᱚ ᱥᱮᱨᱮᱧ ᱱᱚᱝᱠᱟᱱ ᱥᱮᱨᱮᱧ ᱠᱟᱱᱟ ᱚᱱᱟᱫᱚ ᱵᱚᱛᱥᱚᱨ ᱨᱮᱵᱮᱱ ᱥᱮᱨᱮᱧ ᱫᱟᱲᱮᱭᱟᱜᱼᱟ ᱰᱟᱦᱟᱨ ᱥᱮᱨᱮᱧ ᱫᱚ ᱟᱨ ᱵᱟᱝ ᱞᱟᱜᱽᱬᱮ ᱥᱮᱨᱮᱧ ᱦᱩᱭᱮᱱ ᱪᱮ ᱫᱚᱝ ᱥᱮᱨᱮᱧ ᱦᱩᱭᱱᱟ ᱚᱱᱟᱫᱚ ᱫᱤᱱ ᱞᱮᱠᱟ ᱜᱮᱠᱚ ᱥᱮᱨᱮᱧ ᱮᱛᱚ ᱮᱱᱠᱷᱟᱱ ᱚᱱᱟ ᱤᱫᱤ ᱛᱮ ᱟᱹᱞᱤᱧ ᱫᱚ ᱰᱟᱦᱟᱨ ᱥᱮᱨᱮᱧ ᱜᱮᱞᱤᱧ ᱠᱩᱥᱤᱭᱟᱜᱼᱟ ᱪᱮᱫᱟᱜ ᱪᱮ ᱱᱚᱣᱟ ᱫᱚ ᱟᱵᱚ ᱵᱚᱛᱥᱚᱨ ᱨᱮ ᱢᱤᱫ ᱫᱷᱟᱣ ᱜᱮ ᱰᱟᱦᱟᱨ ᱫᱚᱠᱚ ᱥᱮᱨᱮᱧᱟ ᱚᱱᱟ ᱤᱫᱤ ᱛᱮ ᱟᱹᱞᱤᱧ ᱫᱚ ᱰᱟᱦᱟᱨ ᱥᱮᱨᱮᱧ ᱞᱤᱧ ᱠᱩᱥᱤᱭᱟᱜᱼᱟ ᱢᱮᱱᱠᱷᱟᱱ ᱱᱚᱣᱟ ᱰᱟᱦᱟᱨ ᱥᱮᱨᱮᱧ ᱟᱸᱡᱚᱢ ᱞᱮᱠᱷᱟᱱ ᱢᱚᱱᱮ ᱠᱚ ᱡᱤᱭᱟᱹᱲ ᱜᱮ ᱵᱩᱡᱷᱟᱹᱜᱼᱟ ᱡᱟᱦᱟᱸ ᱫᱟᱨᱮ ᱵᱩᱴᱟᱹ ᱨᱮᱢ ᱫᱩᱲᱩᱵ ᱠᱚᱜ ᱨᱮᱦᱚᱸ ᱢᱚᱱᱮ ᱠᱚ ᱥᱮᱨᱮᱧ ᱟᱠᱟᱫ ᱠᱷᱟᱱ ᱵᱮᱱ ᱡᱤᱭᱟᱹᱲ ᱜᱮ ᱵᱩᱡᱷᱟᱹᱜᱼᱟ ᱡᱟᱦᱟᱸ ᱱᱚᱣᱟ ᱥᱮᱨᱮᱧ ᱟᱸᱡᱚᱢ ᱟᱠᱟᱫ ᱠᱷᱟᱱ ᱫᱩᱞᱟᱹᱲ ᱠᱟᱛᱮᱫ ᱦᱚᱸ ᱟᱯ ᱟᱯᱱᱟᱨᱟᱜ ᱥᱩᱨ ᱛᱮ ᱦᱤᱡᱩᱜ ᱞᱮᱠᱟ ᱜᱮᱵᱤᱱ ᱵᱩᱡᱷᱟᱹᱣ ᱜᱚᱫᱟ ᱛᱚ ᱡᱟᱦᱟᱸᱭᱮ ᱟᱸᱡᱚᱢ ᱟᱠᱟᱫ ᱜᱮᱭᱟ ᱰᱟᱦᱟᱨ ᱥᱮᱨᱮᱧ ᱛᱤᱱᱟᱹᱜ ᱢᱚᱡᱽ ᱵᱩᱡᱷᱟᱹᱜᱼᱟ ᱟᱨ ᱛᱤᱱᱟᱹᱜ ᱵᱮᱥ ᱵᱩᱡᱷᱟᱹᱜᱼᱟ ᱚᱱᱟ ᱤᱫᱤ ᱛᱮ ᱟᱹᱞᱤᱧ ᱫᱚ ᱰᱟᱦᱟᱨ ᱥᱮᱨᱮᱧ ᱜᱮᱞᱤᱧ ᱠᱩᱥᱤᱭᱟᱜᱼᱟ